ᱤᱧ ᱢᱟᱱᱮ ᱮᱸᱜ ᱥᱳᱯᱷᱟ ᱦᱟᱛᱟᱣ ᱨᱮᱭᱟᱜ ᱟᱹᱰᱤ ᱥᱚᱠ ᱛᱟᱦᱮᱸ ᱠᱟᱱ ᱛᱤᱧᱟᱹ ᱡᱟᱦᱟᱸ ᱞᱮᱠᱟᱛᱮ ᱠᱟᱹᱢᱤ ᱠᱟᱛᱮᱫ ᱠᱟᱹᱣᱰᱤᱧ ᱡᱚᱜᱟᱲ ᱞᱟᱜᱼᱟ ᱠᱟᱹᱣᱰᱤ ᱡᱚᱜᱟᱲ ᱠᱟᱛᱮᱫ ᱯᱚᱨᱮ ᱠᱷᱟᱛᱲᱟ ᱵᱟᱡᱟᱨ ᱠᱷᱚᱱᱟᱜ ᱤᱧ ᱠᱤᱨᱤᱧ ᱟᱹᱜᱩ ᱞᱟᱜᱼᱟ ᱠᱷᱟᱛᱲᱟ ᱵᱟᱡᱟᱨ ᱠᱷᱚᱱᱟᱜ ᱠᱤᱨᱤᱧ ᱟᱹᱜᱩ ᱠᱟᱛᱮᱫ ᱯᱨᱚᱛᱷᱚᱢ ᱡᱚᱠᱷᱚᱡ ᱤᱧ ᱠᱤᱨᱤᱧ ᱠᱮᱫᱟ ᱩᱱᱫᱚ ᱟᱹᱰᱤ ᱢᱚᱡᱤᱧ ᱫᱩᱲᱩᱵ ᱵᱟᱲᱟᱭᱮᱱᱟ ᱦᱮᱸ ᱚᱥᱩᱵᱤᱫᱷᱟ ᱫᱚ ᱵᱟᱝ ᱦᱩᱭᱩᱜ ᱠᱟᱱᱟ ᱛᱟᱨᱯᱚᱨᱮ ᱚᱱᱠᱟ ᱫᱩᱲᱩᱵ ᱫᱩᱲᱩᱵ ᱛᱮ ᱡᱚᱠᱷᱚᱡ ᱜᱮᱦᱟᱜ ᱢᱤᱫᱵᱟᱨ ᱪᱟᱸᱫᱳ ᱜᱟᱱ ᱯᱟᱨᱚᱢ ᱪᱟᱞᱟᱣ ᱜᱚᱫᱱᱟ ᱩᱱ ᱠᱷᱟᱱ ᱜᱮ ᱟᱫᱚ ᱦᱟᱸᱰᱮ ᱱᱟᱸᱰᱮ ᱪᱮᱛᱟᱱ ᱨᱮᱭᱟᱜ ᱡᱟᱦᱟᱸ ᱫᱚᱵᱚᱱ ᱢᱮᱛᱟᱜ ᱠᱟᱱᱟ ᱯᱚᱨᱫᱟ ᱚᱱᱟ ᱠᱚᱦᱚᱸ ᱥᱮ ᱡᱟᱦᱟᱸ ᱛᱮᱠᱚ ᱞᱟᱜᱟᱣ ᱠᱟᱜ ᱫᱚᱦᱚᱣᱠᱟᱫ ᱠᱚ ᱟᱴᱚᱠ ᱟᱠᱟᱫ ᱠᱚ ᱚᱱᱟ ᱠᱚᱦᱚᱸ ᱚᱲᱮᱡ ᱮᱱᱟ ᱚᱱᱟ ᱚᱲᱮᱡ ᱯᱚᱨᱮ ᱮᱱᱨᱮᱦᱚᱸ ᱚᱱᱠᱟ ᱨᱮᱜᱮ ᱫᱩᱲᱩᱵ ᱵᱟᱲᱟᱭ ᱦᱩᱭᱩᱜ ᱠᱟᱱ ᱛᱟᱦᱮᱸᱜ ᱠᱟᱱᱟ ᱫᱩᱲᱩᱵ ᱫᱩᱲᱩᱵ ᱛᱮ ᱟᱥᱛᱮ ᱟᱥᱛᱮ ᱚᱱᱟ ᱦᱚᱸ ᱟᱫᱚ ᱨᱟᱹᱯᱩᱫ ᱮᱱᱟ ᱡᱟᱦᱟᱸ ᱫᱚ ᱢᱮᱲᱦᱮᱫ ᱨᱮᱭᱟᱜ ᱤᱭᱟᱹ ᱠᱚ ᱛᱟᱦᱮᱸ ᱠᱟᱱᱟ ᱠᱷᱩᱨᱟᱹ ᱠᱚ ᱚᱱᱟ ᱠᱚ ᱨᱟᱹᱯᱩᱫ ᱮᱱᱟ ᱟᱫᱚ ᱨᱟᱹᱯᱩᱫ ᱮᱱᱠᱷᱟᱱ ᱟᱫᱚ ᱩᱱᱫᱚ ᱟᱹᱰᱤ ᱫᱟᱭᱟᱜᱤᱧ ᱟᱴᱠᱟᱨ ᱠᱮᱫᱟ ᱞᱟᱹᱭ ᱫᱟᱹᱧ ᱩᱱᱟᱹᱜ ᱴᱟᱠᱟ ᱛᱤᱧ ᱠᱤᱨᱤᱧ ᱠᱮᱫᱟ ᱩᱱᱟᱹᱜ ᱠᱟᱹᱣᱰᱤ ᱮᱢ ᱠᱟᱛᱮᱫ ᱤᱧ ᱠᱤᱨᱤᱧ ᱠᱮᱫᱟ ᱟᱨ ᱱᱚᱣᱟ ᱢᱤᱫ ᱵᱟᱨ ᱥᱮᱨᱢᱟ ᱵᱟᱝ ᱪᱟᱞᱟᱣ ᱞᱮᱱ ᱛᱤᱧᱟᱹ ᱦᱚᱸᱜᱼᱚᱱᱟ ᱦᱚᱛᱮᱜ ᱛᱮ ᱤᱧ ᱫᱚ ᱟᱹᱰᱤ ᱫᱟᱭᱟᱧ ᱵᱩᱡᱷᱟᱹᱣ ᱠᱮᱫᱟ